ᱦᱳᱭ ᱤᱧ ᱜᱮᱞ ᱠᱷᱚᱱ ᱜᱮᱞ ᱥᱟᱥᱟᱭ ᱛᱟᱞᱟᱨᱮᱱᱟᱜ ᱢᱚᱬᱮ ᱜᱚᱴᱟᱝ ᱮᱞᱠᱷᱟᱧ ᱞᱟᱹᱭ ᱫᱟᱲᱮᱭᱟᱜᱼᱟ ᱢᱤᱫ ᱥᱟᱭ ᱵᱟᱨ ᱥᱟᱭ ᱯᱮ ᱥᱟᱭ ᱯᱩᱱ ᱥᱟᱭ ᱢᱚᱬᱮ ᱥᱟᱭ